ᱛᱤᱨᱞᱟᱹ ᱦᱚᱯᱚᱱᱟᱜ ᱟᱹᱰᱤ ᱢᱟᱨᱟᱝ ᱡᱳᱜᱽᱫᱟᱱ ᱢᱮᱱᱟᱜᱼᱟ ᱟᱵᱚ ᱫᱤᱥᱚᱢ ᱨᱮ ᱡᱟᱦᱟᱸ ᱞᱮᱠᱟ ᱛᱤᱨᱞᱟᱹ ᱦᱚᱯᱚᱱ ᱜᱮ ᱫᱨᱳᱣᱯᱚᱫᱤ ᱢᱩᱨᱢᱩ ᱜᱮ ᱟᱵᱚ ᱫᱤᱥᱚᱢ ᱨᱮᱱᱤᱡ ᱨᱟᱥᱴᱨᱚᱯᱚᱛᱤ ᱢᱮᱱᱟᱜ ᱟᱠᱟ ᱫᱮᱭᱟ ᱚᱱᱠᱟ ᱜᱮ ᱟᱵᱚ ᱵᱷᱟᱨᱚᱛ ᱥᱚᱨᱠᱟᱨ ᱦᱚᱸᱭ ᱢᱮᱱ ᱦᱚᱪᱚᱭᱮᱜᱼᱟ ᱡᱮ ᱵᱮᱹᱴᱤ ᱵᱟᱪᱟᱣ ᱵᱮᱹᱴᱤ ᱯᱟᱲᱦᱟᱣ ᱟᱹᱰᱤ ᱢᱟᱨᱟᱝ ᱫᱟᱨᱡᱟᱭ ᱮᱢ ᱟᱠᱟᱜᱼᱟ ᱟᱨ ᱠᱚᱲᱟ ᱦᱚᱯᱚᱱ ᱵᱟᱨᱟᱼᱵᱟᱹᱨᱤ ᱜᱮ ᱫᱟᱨᱡᱟᱭ ᱮᱢᱟ ᱠᱚ ᱠᱟᱱᱟ ᱟᱨ ᱪᱟᱞᱪᱤᱛᱨᱚ ᱧᱮᱞ ᱠᱟᱛᱮ ᱟᱹᱰᱤ ᱜᱟᱱ ᱠᱚ ᱪᱮᱫᱚᱜ ᱠᱟᱱᱟ ᱟᱨ ᱟᱹᱰᱤ ᱢᱟᱨᱟᱝ ᱫᱟᱨᱡᱟ ᱠᱚ ᱧᱟᱢ ᱟᱠᱟᱜᱼᱟ